ᱜᱮᱢ ᱠᱷᱮᱞᱳᱰ ᱥᱮ ᱠᱷᱮᱞᱳᱰ ᱦᱮᱯᱨᱟᱣ ᱠᱚ ᱛᱟᱞᱟᱛᱮ

ᱦᱚᱲ ᱟᱭᱢᱟ ᱞᱮᱠᱟ ᱠᱚ ᱩᱯᱚᱠᱟᱨᱚᱜᱼᱟ ᱡᱮᱞᱮᱠᱟ ᱢᱤᱫᱴᱟᱝ ᱠᱷᱮᱞᱳᱰ ᱦᱮᱯᱨᱟᱣ ᱨᱮ ᱟᱭᱢᱟ ᱢᱟ ᱱᱢᱤ ᱠᱚ ᱥᱮᱴᱮᱨᱚᱜᱼᱟ ᱟᱭᱢᱟ ᱴᱚᱴᱷᱟ ᱠᱷᱚᱱ ᱟᱨ ᱟᱠᱚ ᱢᱩᱫᱽᱨᱮ ᱟᱭᱢᱟ ᱨᱚᱠᱚᱢ ᱨᱚᱯᱚᱲ ᱛᱟᱞᱟᱛᱮ ᱥᱟᱹᱜᱟᱹᱭ ᱠᱚ ᱵᱮᱱᱟᱣᱟ ᱟᱨ ᱡᱟᱦᱟᱸ ᱫᱚ ᱜᱷᱟᱨᱚᱸᱡᱽ ᱥᱟᱹᱜᱟᱹᱭ ᱦᱚᱸ ᱵᱮᱱᱟᱣ ᱫᱟᱲᱮᱜᱼᱟ ᱡᱟᱦᱟᱸᱛᱮ ᱟᱛᱳ ᱦᱚᱲᱠᱚ ᱩᱯᱠᱟᱹᱨᱚᱜᱼᱟ ᱚᱱᱟ ᱥᱟᱶᱛᱮ ᱱᱟᱯᱟᱭ ᱠᱷᱮᱞᱳᱰ ᱛᱟᱞᱟᱛᱮ ᱢᱤᱫ ᱠᱷᱮᱞᱳᱰ ᱵᱚᱭᱦᱟ ᱠᱷᱟᱹᱛᱤᱨ ᱟᱛᱳᱨᱮ ᱧᱩᱛᱩᱢ ᱩᱛᱱᱟᱹᱣ ᱨᱟᱠᱟᱵᱼᱟ ᱡᱟᱦᱟᱸᱛᱮ ᱢᱤᱫᱴᱟᱝ ᱟᱛᱳ ᱢᱤᱫᱴᱟᱝ ᱟᱛᱳ ᱞᱟᱹᱜᱤᱫ ᱟᱹᱰᱤ ᱩᱯ ᱠᱚ ᱨᱚᱜᱼᱟ